ᱫᱟᱫᱟ ᱟᱵᱚᱣᱟᱜ ᱠᱮᱨᱤᱭᱟᱨ ᱨᱟᱠᱟᱵᱽ ᱪᱟᱞᱟᱜ ᱨᱮᱭᱟᱜ ᱟᱨ ᱢᱤᱫ ᱰᱟᱦᱟᱨ ᱫᱚ ᱦᱩᱭᱩᱜ ᱠᱟᱱᱟ ᱥᱟᱬᱮᱥ ᱟᱵᱚ ᱡᱚᱫᱤ ᱥᱟᱬᱮᱥ ᱵᱚᱱ ᱵᱮᱱᱟᱣ ᱫᱟᱲᱮᱭᱟᱜᱼᱟ ᱛᱳ ᱟᱵᱚ ᱞᱟᱜᱤᱫ ᱛᱮᱫᱚ ᱟᱹᱰᱤᱜᱮ ᱱᱟᱯᱟᱭᱚᱜᱼᱟ ᱟᱨ ᱟᱹᱰᱤ ᱞᱮᱠᱟᱱᱟᱜ ᱫᱤᱥ ᱦᱩᱸᱫᱤᱥ ᱦᱚᱸᱵᱚᱱ ᱧᱟᱢᱟ ᱥᱮ ᱟᱵᱚ ᱨᱮᱱ ᱦᱟᱯᱮᱱ ᱫᱤᱱ ᱨᱮᱱ ᱜᱤᱫᱟᱹᱨᱼᱯᱤᱫᱟᱹᱨ ᱦᱚᱸ ᱱᱚᱣᱟ ᱫᱤᱥ ᱦᱩᱸᱫᱤᱥ ᱵᱚᱱ ᱮᱢ ᱫᱟᱲᱮᱭᱟᱠᱚᱣᱟ ᱟᱨ ᱟᱵᱚ ᱦᱚᱸ ᱟᱹᱰᱤ ᱞᱮᱠᱟᱱᱟᱜ ᱠᱟᱛᱷᱟ ᱠᱚᱵᱚᱱ ᱪᱮᱫ ᱫᱟᱲᱮᱭᱟᱜᱼᱟ ᱥᱮ ᱥᱟᱬᱮᱥ ᱵᱟᱨᱮᱛᱮ ᱟᱹᱰᱤ ᱞᱮᱠᱟᱱᱟᱜ ᱠᱟᱛᱷᱟ ᱵᱚᱱ ᱵᱟᱰᱟᱭ ᱧᱟᱢ ᱫᱟᱲᱮᱭᱟᱜᱼᱟ ᱡᱮ ᱥᱟᱬᱮᱥ ᱫᱚ ᱪᱮᱫ ᱞᱮᱠᱟ ᱠᱟᱛᱮᱜ ᱵᱮᱱᱟᱣ ᱦᱩᱭᱩᱜᱼᱟ ᱥᱮ ᱪᱮᱫ ᱠᱚ ᱠᱟᱹᱢᱤ ᱦᱩᱭᱩᱜᱼᱟ ᱱᱚᱣᱟ ᱠᱚᱦᱚᱸ ᱵᱚᱱ ᱵᱟᱰᱟᱭ ᱧᱟᱢ ᱫᱟᱲᱮᱭᱟᱜᱼᱟ ᱥᱟᱬᱮᱥ ᱫᱚ ᱟᱵᱚ ᱥᱟᱬᱮᱥ ᱵᱮᱱᱟᱣ ᱫᱚ ᱟᱵᱚᱣᱟᱝ ᱱᱤᱛᱚᱜ ᱟᱹᱰᱤᱜᱮ ᱞᱟᱹᱠᱛᱤᱜ ᱠᱟᱱᱟ ᱪᱮᱫᱟᱜ ᱥᱮ ᱱᱟᱦᱟᱜ ᱫᱚ ᱥᱟᱱᱟᱢ ᱠᱤᱪᱷᱩ ᱠᱟᱹᱢᱤᱜᱮ ᱟᱹᱰᱤ ᱞᱮᱠᱟᱱᱟᱜ ᱠᱟᱹᱢᱤᱜᱮ ᱵᱮᱥᱤᱨ ᱵᱷᱟᱜᱽ ᱫᱚ ᱠᱚᱢᱯᱤᱭᱩᱴᱟᱨ ᱠᱚ ᱢᱟᱫᱽᱫᱷᱚᱢᱛᱮ ᱦᱩᱭᱩᱜ ᱠᱟᱱᱟ ᱛᱚ ᱦᱚᱸᱜᱼᱚ ᱱᱚᱣᱟ ᱠᱚᱢᱯᱤᱭᱩᱴᱟᱨ ᱢᱟᱫᱽᱫᱷᱚᱢ ᱛᱮᱱᱟᱜ ᱠᱟᱹᱢᱤ ᱠᱚᱦᱚᱸ ᱥᱟᱬᱮᱥ ᱵᱚᱱ ᱵᱮᱱᱟᱣ ᱞᱮᱱᱠᱷᱟᱱ ᱦᱚᱸᱵᱚᱱ ᱵᱟᱰᱟᱭ ᱧᱟᱢ ᱫᱟᱲᱮᱭᱟᱜᱼᱟ ᱥᱮ ᱠᱚᱢᱯᱤᱭᱩᱴᱟᱨ ᱪᱮᱫ ᱞᱮᱠᱟ ᱠᱟᱛᱮᱜ ᱵᱮᱱᱟᱣ ᱠᱟᱱᱟ ᱱᱚᱣᱟ ᱠᱚᱨᱮᱱᱟᱜ ᱠᱟᱛᱷᱟ ᱠᱚᱦᱚᱸ ᱵᱚᱱ ᱵᱟᱰᱟᱭ ᱧᱟᱢ ᱫᱟᱲᱮᱭᱟᱜᱼᱟ ᱚᱱᱟᱛᱮ ᱟᱵᱚ ᱴᱷᱮᱱ ᱫᱚ ᱥᱟᱬᱮᱥ ᱫᱚ ᱟᱹᱰᱤ ᱥᱟᱬᱮᱥ ᱵᱮᱱᱟᱜ ᱫᱚ ᱟᱹᱰᱤᱜᱮ ᱞᱟᱹᱠᱛᱤᱜ ᱠᱟᱱᱟ ᱡᱮᱢᱚᱱ ᱱᱟᱦᱟᱜ ᱡᱩᱜᱽ ᱨᱮ ᱤᱥᱨᱳ ᱱᱩᱭ ᱤᱥᱨᱳ ᱫᱚ ᱟᱵᱚ ᱟᱹᱰᱤ ᱞᱮᱠᱟᱱᱟᱜ ᱠᱟᱛᱷᱟᱭ ᱞᱟᱹᱭᱟᱜ ᱵᱚᱱᱟ ᱥᱮ ᱥᱮ ᱱᱚᱝᱠᱟᱱ ᱡᱚᱫᱤ ᱢᱟᱨᱟᱝ ᱥᱟᱬᱮᱥᱤᱭᱟᱹ ᱵᱚᱱ ᱵᱮᱱᱟᱣ ᱫᱟᱲᱮᱭᱟᱜᱼᱟ ᱛᱚ ᱟᱵᱚ ᱦᱚᱸ ᱟᱹᱰᱤ ᱢᱟᱨᱟᱝ ᱢᱟᱨᱟᱝ ᱠᱟᱹᱢᱤ ᱵᱚᱱ ᱠᱚᱨᱟᱣ ᱫᱟᱲᱮᱭᱟᱜᱼᱟ